ᱥᱮᱨᱢᱟ ᱛᱟᱭᱚᱢ ᱥᱮᱨᱢᱟ ᱯᱟᱭᱨᱟᱜ ᱫᱚ ᱱᱮᱛᱟᱨ ᱫᱚ ᱠᱚᱢ ᱧᱚᱜ ᱠᱟᱱᱟ ᱪᱮᱫᱟᱜ ᱡᱮ ᱱᱤᱛᱚᱜ ᱫᱚ ᱵᱚᱭᱚᱥ ᱦᱚᱸ ᱦᱩᱭ ᱠᱟᱱᱟ ᱢᱟᱲᱟᱝ ᱫᱚ ᱜᱤᱫᱟᱹᱨ ᱠᱚᱞᱮ ᱦᱩᱰᱤᱧ ᱦᱩᱰᱤᱧ ᱞᱮ ᱛᱟᱦᱮᱸ ᱞᱮᱱᱛᱮ ᱟᱭᱢᱟ ᱞᱮ ᱯᱟᱭᱨᱟᱜ ᱠᱟᱱ ᱛᱟᱦᱮᱱᱟ ᱵᱟᱸᱫᱽ ᱨᱮ ᱜᱟᱰᱟ ᱨᱮ ᱰᱮᱹᱢ ᱨᱮ ᱛᱚ ᱯᱟᱭᱨᱟ ᱯᱟᱭᱨᱟ ᱛᱮ ᱟᱞᱮᱭᱟᱝ ᱦᱮᱣᱟ ᱦᱩᱭ ᱠᱟᱱ ᱛᱟᱦᱮᱱᱟ ᱟᱵᱽᱵᱷᱮᱭᱟᱥ ᱟᱠᱟᱱ ᱛᱟᱦᱮᱱᱟ ᱛᱚ ᱚᱱᱟᱛᱮ ᱟᱭᱢᱟ ᱞᱮ ᱯᱟᱭᱨᱟ ᱫᱟᱲᱮᱜ ᱠᱟᱱ ᱛᱟᱦᱮᱱᱟ ᱟᱨ ᱦᱚᱲᱢᱚ ᱩᱱᱨᱮ ᱨᱟᱣᱟᱞ ᱛᱟᱦᱮᱸ ᱞᱮᱱᱟ ᱚᱱᱟᱛᱮ ᱫᱚᱢᱮᱜᱮᱞᱮ ᱯᱟᱭᱨᱟᱜ ᱠᱟᱱ ᱛᱟᱦᱮᱱᱟ ᱫᱟᱲᱮᱜ ᱠᱟᱱ ᱛᱟᱦᱮᱱᱟ ᱟᱨ ᱱᱮᱛᱟᱨ ᱫᱚ ᱵᱚᱭᱮᱥ ᱦᱚᱸ ᱦᱩᱭᱮᱱ ᱛᱮ ᱩᱱᱟᱹᱜ ᱫᱚ ᱵᱟᱞᱮ ᱯᱟᱭᱨᱟ ᱫᱟᱲᱮᱭᱟᱜ ᱠᱟᱱᱟ ᱱᱮᱛᱟᱨ ᱫᱚ